ᱟᱹᱞᱤᱧ ᱱᱚᱝᱠᱟᱱ ᱟᱹᱰᱤ ᱠᱤᱪᱷᱩ ᱡᱚᱢᱟᱜ ᱞᱤᱧ ᱠᱩᱥᱤᱭᱟᱜᱼᱟ ᱟᱨ ᱵᱮᱱᱟᱣ ᱦᱚᱸᱞᱤᱧ ᱵᱮᱱᱟᱣ ᱵᱟᱲᱟ ᱟᱠᱟᱜ ᱜᱮᱭᱟ ᱡᱟᱦᱟᱸ ᱞᱮᱠᱟ ᱦᱩᱭᱱᱟ ᱯᱚᱠᱚᱲᱤ ᱥᱚᱢᱚᱥᱟ ᱡᱮᱞᱮᱵᱤ ᱰᱷᱚᱥᱟ ᱢᱮᱜᱤ ᱱᱚᱣᱟ ᱡᱚᱟᱢᱜ ᱠᱚ ᱟᱹᱞᱤᱧ ᱵᱮᱱᱟᱣ ᱦᱚᱸ ᱞᱤᱧ ᱵᱮᱱᱟᱣ ᱟᱠᱟᱜᱼᱟ ᱟᱨ ᱟᱹᱰᱤ ᱠᱩᱥᱤ ᱦᱚᱸ ᱞᱤᱧ ᱠᱩᱥᱤᱭᱟᱜᱼᱟ ᱱᱚᱣᱟ ᱠᱚᱨᱮ ᱫᱚ ᱟᱹᱰᱤ ᱜᱟᱱ ᱥᱟᱢᱟᱱ ᱵᱮᱣᱦᱟᱨ ᱦᱩᱭᱩᱜᱼᱟ ᱡᱟᱦᱟᱸ ᱞᱮᱠᱟ ᱦᱩᱭᱱᱟ ᱥᱟᱦᱟᱱ ᱦᱚᱸ ᱵᱮᱣᱦᱟᱨ ᱦᱩᱭᱩᱜ ᱜᱮᱭᱟ ᱪᱮᱟᱛᱮ ᱥᱟᱦᱟᱱ ᱵᱟᱝᱠᱷᱟᱡ ᱵᱟᱭ ᱵᱮᱱᱟᱜᱼᱟ ᱟᱨ ᱡᱩᱫᱤ ᱥᱟᱦᱟᱱ ᱠᱚ ᱦᱩᱭᱩᱜ ᱠᱷᱟᱡ ᱡᱩᱫᱤ ᱜᱮᱥ ᱠᱚ ᱢᱮᱱᱟᱜ ᱠᱷᱟᱡ ᱫᱚ ᱮᱱᱠᱷᱟᱱ ᱜᱮᱥ ᱠᱚᱨᱮ ᱵᱚᱱ ᱵᱮᱱᱟᱣ ᱫᱟᱲᱮᱭᱟᱜ ᱜᱮᱭᱟ ᱟᱨ ᱤᱱᱟᱹ ᱯᱚᱨᱮ ᱜᱮᱥ ᱵᱟᱝᱷᱟᱡ ᱡᱟᱦᱟᱱᱟᱜ ᱜᱮᱵᱚᱱ ᱵᱮᱱᱟᱣᱟ ᱥᱟᱦᱟᱱ ᱪᱮ ᱜᱮᱥ ᱡᱩᱫᱤ ᱥᱟᱦᱟᱱ ᱨᱮ ᱮᱱᱠᱷᱟᱡ ᱫᱚ ᱥᱟᱦᱟᱱ ᱵᱚᱱ ᱞᱟᱜᱟᱣᱟ ᱟᱨ ᱡᱩᱫᱤ ᱜᱮᱥ ᱨᱮ ᱮᱱᱠᱷᱟᱡ ᱠᱚᱢᱟ ᱟᱨ ᱤᱱᱟᱹ ᱯᱚᱨᱮ ᱚᱸᱰᱮ ᱠᱟᱹᱱᱛᱤ ᱵᱚᱱ ᱪᱚᱫᱟᱭᱟ ᱟᱨ ᱯᱷᱤᱨ ᱞᱚᱞᱚ ᱦᱚᱪᱚᱣᱟᱜᱵᱚᱱ ᱟᱨ ᱚᱱᱟ ᱯᱚᱨᱮ ᱥᱩᱱᱩᱢ ᱵᱚᱱ ᱮᱢᱟᱜᱟ ᱟᱨ ᱥᱩᱱᱩᱢ ᱫᱩᱞ ᱠᱟᱛᱮ ᱱᱚᱣᱟ ᱛᱤᱱᱟᱹᱜ ᱟᱹᱰᱤ ᱜᱟᱱ ᱥᱟᱢᱟᱱ ᱵᱚᱱ ᱵᱮᱵᱚᱦᱟᱨ ᱠᱟᱜᱟ ᱡᱟᱦᱟᱸ ᱞᱮᱠᱟ ᱦᱩᱭᱱᱟ ᱢᱚᱥᱞᱟ ᱟᱨ ᱦᱚᱸ ᱵᱮᱥᱚᱱ ᱠᱚ ᱢᱚᱭᱫᱟ ᱠᱚ ᱪᱤᱱᱤ ᱠᱚ ᱫᱟᱜ ᱠᱚ ᱟᱨ ᱵᱩᱞᱩᱝ ᱠᱚ ᱚᱱᱟ ᱥᱟᱢᱟᱱ ᱠᱚ ᱟᱹᱰᱤ ᱜᱟᱱ ᱵᱚᱱ ᱵᱮᱵᱚᱦᱟᱨ ᱵᱟᱲᱟ ᱠᱟᱜᱼᱟ ᱛᱚ ᱚᱱᱟ ᱥᱟᱢᱟᱱ ᱠᱚᱜᱮ ᱩᱱ ᱡᱚᱦᱚᱜ ᱵᱚᱱ ᱚᱱᱟ ᱞᱟᱹᱜᱤᱫ ᱛᱮᱵᱚᱱ ᱨᱮᱰᱤ ᱡᱩᱛᱟ ᱟᱨ ᱩᱥᱠᱮ ᱵᱟᱫᱽ ᱥᱩᱱᱩᱢ ᱞᱚᱞᱚᱜᱼᱟ ᱟᱨ ᱤᱱᱟᱹ ᱯᱚᱨᱮ ᱚᱸᱰᱮ ᱵᱚᱱ ᱪᱷᱟᱠᱟᱣᱟ ᱯᱷᱤᱨ ᱤᱥᱤᱱ ᱦᱚᱪᱚᱣᱟᱜ ᱵᱚᱱ ᱤᱱᱟᱹ ᱯᱚᱨᱮ ᱵᱚᱱ ᱟᱲᱜᱚᱭᱟ ᱯᱷᱤᱨ ᱟᱬᱜᱚ ᱠᱟᱛᱮ ᱟᱞᱮ ᱡᱚᱛᱚ ᱯᱚᱨᱤᱵᱟᱨ ᱢᱤᱞ ᱡᱩᱞ ᱠᱟᱛᱮ ᱞᱮ ᱡᱚᱢᱟ ᱟᱨ ᱱᱚᱣᱟ ᱠᱚ ᱟᱹᱰᱤ ᱜᱟᱱ ᱟᱹᱞᱤᱧ ᱱᱚᱣᱟ ᱡᱚᱢᱟᱜ ᱠᱚ ᱵᱮᱱᱟᱣ ᱦᱚᱸ ᱞᱤᱧ ᱵᱮᱱᱟᱣ ᱵᱟᱲᱟ ᱟᱠᱟᱜᱼᱟ ᱟᱨ ᱡᱚᱢ ᱦᱚᱸ ᱞᱤᱧ ᱡᱚᱢ ᱵᱟᱲᱟ ᱟᱠᱟᱜᱼᱟ ᱢᱟ ᱛᱚᱵᱮ ᱴᱷᱤᱠ ᱜᱮᱭᱟ